ᱤᱧᱫᱚ ᱡᱟᱦᱟᱧ ᱧᱮᱞᱟ ᱢᱟᱱᱮ ᱤᱭᱩᱴᱩᱵᱽ ᱠᱷᱚᱱᱜᱤᱧ ᱧᱮᱞᱟ ᱡᱟᱦᱟᱸ ᱢᱟᱱᱮ ᱡᱟᱦᱟᱸ ᱤᱭᱩᱴᱩᱵᱽ ᱠᱷᱚᱱᱜᱤᱧ ᱧᱮᱞᱟ ᱚᱸᱰᱮᱜᱮ ᱥᱟᱵᱥᱠᱨᱟᱭᱤᱵᱟᱹᱧ ᱟᱨ ᱟᱹᱰᱤᱜᱟᱱ ᱜᱮ ᱤᱭᱩᱴᱩᱵᱽ ᱠᱷᱚᱱ ᱦᱚᱸ ᱢᱟᱱᱮ ᱠᱟᱢᱤᱭᱟᱵᱽ ᱧᱟᱢᱚᱜᱼᱟ ᱠᱤ ᱢᱟᱱᱮ ᱟᱹᱰᱤ ᱰᱷᱮᱨ ᱧᱟᱢᱚᱜᱼᱟ ᱟᱨ ᱡᱩᱫᱤ ᱰᱷᱮᱨᱮᱢ ᱧᱮᱞ ᱫᱟᱲᱮᱜ ᱟᱢ ᱡᱟᱦᱟᱸ ᱢᱟᱱᱮ ᱡᱟᱦᱟᱢ ᱠᱩᱥᱤᱭᱟᱜᱼᱟ ᱚᱱᱟᱜᱮ ᱧᱮᱞ ᱠᱟᱛᱮᱱ ᱢᱟᱱᱮ ᱥᱟᱵᱥᱠᱨᱟᱭᱤᱵᱮᱢ ᱫᱟᱲᱮᱜ ᱟᱢ ᱟᱹᱰᱤᱜᱟᱱ ᱤᱭᱟ ᱥᱮᱨᱮᱧ ᱤᱭᱟ ᱟᱹᱰᱤᱜᱟᱱ ᱜᱮ ᱤᱭᱟᱹ ᱠᱚᱢ ᱧᱮᱞ ᱫᱟᱲᱮᱜ ᱟᱢ ᱚᱠᱟᱨᱮᱢ ᱠᱩᱥᱤᱭᱟᱜ ᱠᱷᱟᱱ ᱢᱟᱢ ᱥᱟᱵᱥᱠᱨᱟᱭᱤᱵᱟ ᱵᱟᱝᱠᱷᱟᱱ ᱢᱟ ᱵᱟᱝᱟ ᱛᱚ ᱢᱟᱱᱮ ᱚᱱᱟ ᱠᱚᱦᱚᱸ ᱴᱷᱤᱠ ᱜᱮ ᱟᱨ ᱟᱰᱤᱜᱟᱱ ᱚᱝᱠᱟᱜᱮ ᱧᱮᱞ ᱧᱟᱢᱚᱜᱼᱟ ᱠᱤ ᱢᱟᱱᱮ ᱤᱭᱟᱹ ᱞᱟᱹᱜᱤᱫ ᱛᱮ ᱟᱨ ᱢᱟᱱᱮ ᱯᱟᱲᱦᱟᱣ ᱞᱟᱜᱤᱱ ᱛᱮᱦᱚᱸ ᱡᱟᱦᱟᱸ ᱱᱚᱣᱟᱢ ᱥᱟᱱᱛᱷᱟᱞᱤ ᱤᱭᱟᱹ ᱥᱮ ᱥᱟᱝᱛᱮᱢ ᱧᱮᱞᱟ ᱚᱱ ᱚᱸᱰᱮᱱᱟᱜ ᱦᱚᱸ ᱟᱰᱤ ᱰᱷᱮᱨᱮᱢ ᱟᱧᱟᱢᱟ ᱡᱟᱦᱟᱸ ᱱᱤᱭᱩᱡᱽ ᱠᱚ ᱥᱱᱛᱟᱞᱟᱜ ᱤᱭᱟ ᱠᱟᱦᱱᱤ ᱤᱭᱟ ᱯᱟᱲᱦᱟᱣ ᱦᱚᱸ ᱡᱟᱦᱟᱸ ᱵᱟᱢ ᱫᱟᱲᱮᱭᱟᱜᱼᱟ ᱤᱭᱩᱴᱩᱵᱽ ᱠᱷᱚᱱ ᱥᱟᱨᱪ ᱠᱟᱛᱮᱱᱮᱢ ᱧᱮᱞ ᱫᱟᱲᱮ ᱟᱢ ᱡᱟᱦᱟᱸᱭ ᱡᱟᱦᱟᱸᱭᱟᱜ ᱪᱮᱱᱮᱞ ᱠᱚ ᱡᱩᱫᱤ ᱵᱮᱥ ᱵᱩᱡᱷᱟᱹᱣᱟᱢ ᱢᱮᱱᱠᱷᱟᱱ ᱫᱚ ᱩᱱᱤᱭᱟᱜ ᱫᱚ ᱱᱤᱦᱟᱹᱛᱜᱤᱧ ᱤᱭᱟᱹᱭᱟ ᱥᱟᱵᱥᱠᱨᱟᱭᱤᱵᱽ ᱠᱟᱜᱼᱟ ᱚᱱᱟᱛᱮ ᱢᱟᱱᱮ ᱱᱚᱣᱟ ᱥᱟᱱᱛᱟᱲ ᱤᱭᱟᱹ ᱨᱮᱦᱚᱸ ᱢᱟᱱᱮ ᱤᱭᱩᱴᱩᱵᱽ ᱠᱷᱱᱟᱜ ᱢᱟᱱᱮ ᱟᱹᱰᱤ ᱰᱷᱮᱨᱜᱮ ᱟᱯᱞᱳᱰ ᱠᱟᱜᱼᱟ ᱠᱚ ᱚᱱᱟᱛᱮ ᱢᱟᱱᱮ ᱚᱸᱰᱮ ᱠᱷᱚᱱ ᱦᱚᱸ ᱢᱟᱱᱮ ᱡᱟᱦᱟᱸ ᱴᱟᱜ ᱮᱢ ᱠᱩᱥᱤᱭᱟᱜᱼᱟ ᱚᱱᱟᱴᱟᱜ ᱢᱟᱱᱮ ᱥᱟᱨᱪ ᱠᱟᱛᱮᱱᱮᱢ ᱧᱟᱢ ᱫᱟᱲᱮᱭᱟᱜᱼᱟ ᱠᱤ ᱩᱱᱤᱭᱟᱜ ᱛᱟᱭᱱᱚᱢ ᱛᱮᱢ ᱴᱷᱤᱠᱟᱹᱭᱟ ᱠᱤ ᱚᱠᱚᱭᱟᱜ ᱢᱟᱱᱮ ᱪᱮᱱᱮᱞ ᱠᱟᱱᱟ ᱟᱨ ᱯᱷᱮᱨ ᱚᱱᱟ ᱵᱮᱥ ᱠᱩᱥᱤ ᱤᱭᱟᱹ ᱠᱟᱛᱮᱱ ᱛᱟᱭᱱᱚᱢ ᱛᱮ ᱚᱱᱟᱨᱮᱢ ᱥᱟᱵᱥᱠᱨᱟᱭᱤᱵᱟ ᱚᱱᱟᱛᱮ ᱤᱭᱩᱴᱩᱵᱽ ᱨᱮᱜᱮ ᱟᱹᱰᱤ ᱵᱮᱥ ᱤᱭᱟᱹ ᱠᱚ ᱧᱟᱢ ᱠᱟᱛᱮᱱ ᱚᱱᱟᱨᱮᱜᱮ ᱧᱮᱞ ᱠᱟᱛᱮᱱ ᱚᱱᱟᱨᱮᱜᱮᱧ ᱥᱟᱵᱥᱠᱨᱟᱭᱤᱵᱟ ᱤᱭᱩᱴᱵᱟᱨ ᱜᱮ ᱰᱷᱮᱨ ᱪᱟᱞᱩᱭᱟᱹᱧ ᱟᱨ ᱚᱱᱟᱜᱮ ᱫᱷᱮᱨᱤᱧ ᱧᱮᱞᱟ